ᱞᱟᱦᱟᱛᱮ ᱟᱵᱚ ᱯᱩᱸᱛᱛᱷᱤ ᱴᱮᱠᱱᱳᱞᱚᱡᱤ ᱢᱮᱱ ᱞᱮᱠᱷᱟᱱ ᱞᱟᱦᱟᱛᱮ ᱟᱵᱚᱣᱟᱜ ᱯᱩᱸᱛᱷᱤ ᱵᱟᱝ ᱛᱟᱸᱦᱮ ᱠᱟᱱᱟ ᱛᱚᱠᱷᱚᱱ ᱦᱚᱲ ᱵᱟᱝ ᱵᱚᱱ ᱯᱟᱲᱦᱟᱣ ᱫᱟᱲᱮᱭᱟᱜ ᱠᱟᱱ ᱛᱟᱸᱦᱮᱫ ᱟᱨ ᱟᱹᱰᱤ ᱠᱚᱥᱴᱚ ᱛᱮ ᱛᱮ ᱚᱱᱮ ᱯᱚᱭᱥᱟ ᱵᱟᱝ ᱛᱟᱸᱦᱮ ᱵᱟᱝ ᱠᱩᱞᱟᱹᱜ ᱠᱟᱱ ᱛᱟᱸᱦᱮᱜ ᱛᱚᱠᱷᱚᱱ ᱟᱨ ᱱᱮᱛᱟᱨ ᱴᱮᱠᱱᱳᱞᱚᱡᱤ ᱦᱮᱡ ᱟᱠᱟᱱᱟ ᱟᱵᱚᱣᱟᱜ ᱡᱤᱭᱚᱱ ᱨᱮ ᱤᱧᱟᱹᱜ ᱞᱟᱭᱤᱯᱷ ᱨᱮ ᱤᱧ ᱠᱤᱱᱛᱩ ᱠᱚᱞᱮᱡ ᱞᱟᱭᱤᱯᱷ ᱨᱮ ᱯᱩᱸᱛᱷᱤ ᱵᱟᱹᱧ ᱠᱤᱨᱤᱧ ᱟᱠᱟᱫᱟ ᱠᱤᱱᱛᱩ ᱮᱱᱨᱮᱦᱚᱸ ᱤᱧ ᱯᱟᱲᱦᱟᱣ ᱫᱟᱲᱮ ᱟᱠᱟᱫᱟ ᱪᱮᱫ ᱠᱟᱨᱚᱱ ᱛᱮ ᱢᱳᱵᱟᱭᱤᱞ ᱠᱟᱨᱚᱱ ᱛᱮ ᱴᱮᱠᱱᱳᱞᱚᱡᱤ ᱢᱮᱱᱟᱜᱼᱟ ᱠᱟᱨᱚᱱ ᱚᱱᱞᱟᱭᱤᱱᱛᱮ ᱡᱚᱠᱷᱚᱱ ᱠᱚᱨᱳᱱᱟ ᱪᱟᱞᱟᱜ ᱠᱟᱱ ᱛᱟᱸᱦᱮᱫ ᱛᱚᱠᱷᱚᱱ ᱚᱱᱞᱟᱭᱤᱱ ᱛᱮᱠᱚ ᱯᱟᱲᱦᱟᱣ ᱠᱟᱫᱟ ᱱᱤᱭᱟᱹ ᱢᱳᱵᱟᱭᱤᱞ ᱛᱮᱜᱮ ᱛᱚᱠᱷᱚᱱ ᱯᱟᱲᱦᱟᱣ ᱦᱩᱭ ᱟᱠᱟᱱᱟ ᱱᱤᱭᱟᱹ ᱛᱮᱜᱮ ᱯᱚᱨᱤᱠᱠᱷᱟ ᱮᱢ ᱦᱩᱭ ᱟᱠᱟᱱᱟ ᱟᱨ ᱡᱚᱫᱤ ᱢᱳᱵᱟᱭᱤᱞ ᱡᱚᱫᱤ ᱵᱟᱝ ᱛᱟᱦᱮᱸ ᱠᱚᱜᱼᱟ ᱛᱚᱠᱷᱚᱡ ᱢᱳᱵᱟᱭᱤᱞ ᱡᱚᱫᱤ ᱵᱟᱝ ᱛᱟᱸᱦᱮ ᱠᱚᱜᱼᱟ ᱛᱚᱠᱷᱚᱱ ᱛᱟᱦᱚᱞᱮ ᱟᱵᱚ ᱯᱟᱲᱦᱟᱣ ᱠᱚᱨᱮᱱᱟᱜ ᱦᱚᱸ ᱟᱹᱰᱤ ᱠᱚᱥᱴᱚ ᱦᱩᱭ ᱠᱚᱜᱼᱟ ᱮᱵᱚᱝ ᱟᱭᱢᱟ ᱵᱚᱪᱷᱚᱨ ᱦᱚᱸ ᱞᱚᱥ ᱠᱚᱜ ᱛᱟᱵᱚᱱᱟ ᱠᱤᱱᱛᱩ ᱮᱠᱷᱚᱱ ᱢᱳᱵᱟᱭᱤᱞ ᱴᱮᱠᱱᱳᱞᱚᱜᱤ ᱦᱮᱡ ᱠᱟᱱᱛᱮ ᱟᱭᱢᱟ ᱠᱤᱪᱷᱩ ᱵᱚᱱ ᱯᱟᱱᱛᱮ ᱧᱟᱢ ᱮᱫᱟ ᱞᱟᱦᱟᱜ ᱠᱟᱱᱟ ᱵᱚ ᱯᱟᱱᱛᱮ ᱥᱟᱛᱮᱫ ᱦᱚᱸ ᱟᱭᱢᱟ ᱚᱞᱚᱜ ᱯᱟᱲᱦᱟᱜ ᱛᱮᱦᱚᱸ ᱮᱵᱚᱝ ᱴᱮᱠᱱᱳᱞᱚᱡᱤ ᱛᱮᱦᱚᱸ ᱵᱚᱱ ᱞᱟᱦᱟᱜ ᱠᱟᱱᱟ ᱫᱩᱱᱭᱟᱹ ᱦᱚᱸ ᱞᱟᱦᱟᱜ ᱠᱟᱱ ᱛᱟᱵᱚᱱᱟ ᱟᱨ ᱱᱟᱣᱟ ᱱᱟᱣᱟ ᱡᱤᱱᱤᱥ ᱠᱚ ᱜᱤᱫᱽᱨᱟᱹ ᱠᱚ ᱦᱚᱸ ᱥᱮ ᱟᱵᱚ ᱨᱮᱱ ᱞᱟᱹᱴᱩ ᱠᱚᱜ ᱦᱚᱸᱠᱚ ᱡᱩᱛ ᱮᱜ ᱛᱟᱵᱳᱱᱟ ᱴᱮᱠᱱᱳᱞᱚᱡᱤ ᱫᱟᱨᱟᱭ ᱛᱮ ᱡᱟᱦᱟᱸ ᱟᱵᱚᱣᱟᱜ ᱦᱟᱯᱮᱱ ᱫᱤᱱ ᱨᱮ ᱟᱭᱢᱟ ᱠᱟᱹᱢᱤ ᱮᱢᱟᱭ ᱡᱮᱢᱚᱱ ᱠᱚᱢᱯᱤᱭᱩᱴᱟᱨ ᱠᱚ ᱡᱩᱫ ᱠᱟᱫᱟ ᱮᱠᱷᱚᱱ ᱟᱹᱰᱤ ᱵᱷᱟᱹᱜᱤ ᱠᱟᱹᱢᱤ ᱦᱩᱭᱩᱜ ᱠᱟᱱᱟ ᱚᱱᱟ ᱠᱚ ᱱᱤᱭᱮ ᱮᱠᱷᱚᱱ ᱠᱚᱢᱯᱤᱴᱟᱨ ᱴᱮᱠᱱᱳᱞᱚᱡᱤ ᱪᱷᱟᱲᱟ ᱮᱠᱷᱚᱱ ᱠᱳᱱᱳᱠᱤᱪᱷᱩ ᱵᱟᱝ ᱦᱩᱭᱩᱜ ᱠᱟᱱᱟ ᱴᱮᱠᱱᱳᱞᱚᱡᱤ ᱫᱚᱨᱠᱟᱨ ᱠᱟᱱᱟ ᱮᱵᱚᱝ ᱥᱚᱢᱟᱡ ᱨᱮ ᱛᱟᱸᱦᱮ ᱞᱟᱹᱜᱤᱫ ᱦᱟᱯᱮᱱ ᱫᱤᱱ ᱨᱮ ᱛᱟᱸᱦᱮ ᱞᱟᱹᱜᱤᱫ ᱟᱵᱚᱣᱟᱜ ᱴᱮᱠᱱᱳᱞᱚᱡᱤ ᱫᱚᱨᱠᱟᱨ ᱠᱟᱱᱟ ᱴᱮᱠᱱᱳᱞᱚᱡᱤ ᱵᱟᱝᱵᱚ ᱪᱮᱫ ᱞᱮᱠᱷᱟᱱ ᱛᱟᱦᱞᱮ ᱟᱵᱚ ᱪᱮᱫ ᱟᱵᱚ ᱪᱮᱫ ᱮᱠᱷᱚᱱ ᱴᱮᱠᱱᱳᱞᱚᱡᱤ ᱡᱩᱜ ᱠᱟᱱᱟ ᱮᱠᱷᱚᱱ ᱫᱚ ᱚᱱᱟ ᱢᱟᱨᱮ ᱡᱩᱜ ᱞᱮᱠᱟ ᱫᱚ ᱵᱟᱝ ᱡᱮ ᱯᱩᱸᱛᱷᱤᱮᱢ ᱟᱹᱜᱩ ᱠᱮᱫᱟ ᱯᱩᱸᱛᱷᱤᱭᱮᱢ ᱯᱟᱲᱦᱟᱣ ᱮᱱᱟ ᱵᱚᱱᱫᱚ ᱠᱟᱫᱟ ᱮᱠᱷᱚᱱ ᱱᱚᱣᱟ ᱴᱮᱠᱱᱳᱞᱚᱡᱤ ᱚᱱᱞᱟᱭᱤᱱ ᱛᱮᱢ ᱯᱟᱲᱦᱟᱜᱼᱟ ᱡᱷᱚᱛᱚ ᱠᱤᱪᱷᱩ ᱚᱱᱞᱟᱭᱤᱱ ᱛᱮᱜᱮ ᱠᱟᱹᱢᱤᱢ ᱠᱚᱨᱟᱣᱟ ᱟᱨ ᱚᱱᱰᱮ ᱠᱷᱚᱡ ᱜᱮ ᱦᱮᱸ ᱤᱧᱟᱹᱜ ᱴᱮᱵᱤᱞ ᱨᱮ ᱢᱤᱫᱴᱟᱱ ᱡᱤᱱᱤᱥ ᱮ ᱴᱷᱟᱶ ᱠᱟᱫᱟ ᱡᱟᱸᱦᱟ ᱟᱹᱰᱤ ᱢᱚᱱᱮᱨᱮ ᱞᱟᱜᱟᱜ ᱞᱮᱠᱟ ᱟᱞᱮ ᱡᱚᱠᱷᱚᱱ ᱚᱱ ᱤᱧ ᱡᱚᱠᱷᱚᱱ ᱠᱚᱞᱮᱡᱽ ᱨᱤᱧ ᱯᱟᱲᱦᱟᱜ ᱠᱟᱱ ᱛᱟᱸᱦᱮᱱ ᱛᱚᱠᱷᱚᱱ ᱵᱟᱨ ᱥᱟᱥᱟᱭ ᱵᱟᱨ ᱜᱮᱞ ᱥᱟᱞ ᱛᱚᱠᱷᱚᱱ ᱠᱳᱨᱳᱱᱟ ᱵᱷᱟᱭᱨᱟᱥ ᱪᱟᱞᱟᱜ ᱠᱟᱱ ᱛᱟᱸᱦᱮᱱ ᱛᱚᱠᱷᱚᱱ ᱯᱨᱚᱪᱩᱨ ᱯᱚᱨᱤᱢᱟᱱ ᱜᱤᱫᱽᱨᱟᱹ ᱢᱟᱱᱮ ᱚᱱᱞᱟᱭᱤᱱ ᱛᱮᱠᱚ ᱯᱟᱲᱦᱟᱣ ᱮᱫ ᱞᱮ ᱛᱟᱸᱦᱮᱱ ᱛᱚᱠᱷᱚᱱ ᱴᱮᱠᱱᱳᱞᱚᱡᱤ ᱛᱟᱸᱦᱮ ᱠᱟᱱᱛᱮ ᱵᱚᱞᱮ ᱢᱳᱵᱟᱭᱤᱞ ᱨᱮ ᱜᱩᱜᱳᱞ ᱜᱩᱜᱳᱞ ᱢᱤᱴ ᱚᱱᱟᱠᱚ ᱛᱟᱸᱦᱮ ᱠᱟᱱᱛᱮ ᱵᱚᱞᱮ ᱤᱧ ᱯᱟᱲᱦᱟᱣ ᱫᱟᱲᱮ ᱠᱟᱫᱟ ᱚᱱᱟ ᱢᱚᱸᱫᱽᱫᱷᱮ ᱨᱮᱜᱮ ᱵᱟᱨ ᱵᱚᱪᱷᱚᱨ ᱞᱚᱥ ᱞᱮᱱᱛᱤᱧ ᱠᱷᱟᱡ ᱤᱧ ᱟᱨ ᱯᱟᱲᱦᱟᱜ ᱨᱮᱭᱟᱜ ᱢᱚᱱᱳᱡᱳᱜ ᱵᱟᱝ ᱛᱟᱸᱦᱮ ᱠᱚᱜ ᱛᱤᱧᱼᱟ ᱟᱨ ᱯᱟᱲᱦᱟᱜ ᱟᱨ ᱵᱟᱹᱧ ᱞᱟᱹᱭ ᱠᱮᱭᱟ ᱩᱱᱟᱹᱜ ᱵᱟᱹᱧ ᱩᱱᱟᱹᱜ ᱵᱟᱹᱧ ᱯᱟᱲᱦᱟᱣ ᱥᱮᱫ ᱢᱚᱱ ᱵᱟᱝ ᱛᱟᱸᱦᱮ ᱠᱚᱜ ᱛᱤᱧᱟ ᱠᱤᱱᱛᱩ ᱤᱧ ᱡᱚᱠᱷᱚᱱ ᱡᱮ ᱢᱳᱵᱟᱭᱤᱞ ᱛᱟᱸᱦᱮ ᱠᱟᱱ ᱛᱤᱧᱟᱹ ᱚᱱᱞᱟᱭᱤᱱ ᱛᱮ ᱛᱚᱠᱷᱚᱱ ᱠᱤᱪᱷᱩᱴᱟ ᱢᱟᱱᱮ ᱵᱟᱹᱧ ᱞᱟᱹᱭ ᱫᱟᱲᱮᱭᱟᱜ ᱠᱟᱱᱟ ᱡᱮ ᱥᱚᱢᱯᱩᱨᱱᱚ ᱵᱷᱟᱵᱮ ᱡᱩᱠᱛᱚᱧ ᱛᱟᱸᱦᱮ ᱠᱟᱱᱟ ᱠᱤᱪᱷᱩ ᱱᱟ ᱠᱤᱪᱷᱩ ᱵᱷᱟᱵᱮ ᱡᱚᱯᱲᱟᱣ ᱤᱧ ᱛᱟᱸᱦᱮ ᱠᱟᱱᱟ ᱱᱤᱭᱟᱹ ᱴᱮᱠᱱᱳᱞᱚᱡᱤ ᱥᱟᱛᱮᱜ ᱟᱨ ᱴᱮᱠᱱᱳᱞᱚᱡᱤ ᱥᱟᱶᱛᱮ ᱥᱚᱝᱡᱩᱠᱛᱚ ᱛᱟᱦᱮᱸ ᱯᱚᱨ ᱤᱧ ᱱᱚᱰᱮ ᱠᱷᱚᱱ ᱟᱭᱢᱟ ᱠᱤᱪᱷᱩᱧ ᱪᱮᱫ ᱫᱚᱦᱚ ᱠᱟᱫᱟ ᱡᱮᱢᱚᱱ ᱤᱢᱮᱞ ᱠᱚᱡ ᱪᱮᱫ ᱞᱮᱠᱟ ᱵᱷᱟᱵᱮ ᱠᱚ ᱠᱩᱞ ᱦᱩᱭᱩᱜᱼᱟ ᱤᱧ ᱚᱱᱟ ᱞᱟᱦᱟᱨᱮ ᱵᱟᱹᱧ ᱵᱟᱲᱟᱭ ᱠᱟᱱ ᱛᱟᱸᱦᱮᱱᱟ ᱦᱳᱭᱟᱴᱥᱮᱯ ᱠᱚ ᱦᱚᱸ ᱮᱠᱷᱚᱱ ᱫᱚ ᱫᱩᱱᱭᱟᱹ ᱯᱟᱞᱴᱟᱜ ᱠᱟᱱᱟ ᱫᱩᱱᱭᱟᱹ ᱥᱟᱛᱮᱜ ᱟᱵᱚ ᱪᱟᱞᱟᱜ ᱦᱩᱭᱩᱜ ᱛᱟᱵᱚᱱᱟ ᱵᱟᱠᱷᱟᱡ ᱫᱚ ᱟᱵᱳ ᱵᱟᱵᱚᱱ ᱪᱟᱞᱟᱣ ᱞᱮᱱ ᱞᱮᱠᱷᱟᱡ ᱫᱚ ᱟᱹᱰᱤ ᱛᱟᱭᱚᱢ ᱨᱮᱜᱮ ᱵᱚᱱ ᱛᱟᱸᱦᱮᱱᱟ ᱮᱨᱯᱚᱨ ᱦᱮᱸ ᱴᱮᱠᱱᱳᱞᱚᱡᱤ ᱟᱵᱚ ᱪᱮᱫ ᱞᱮᱠᱟᱛᱮ ᱵᱚᱱ ᱵᱮᱣᱦᱟᱨ ᱮᱫᱟ ᱚᱱᱟ ᱦᱚᱸ ᱚᱱᱠᱟᱱᱟᱜ ᱜᱮ ᱠᱟᱱᱟ ᱴᱮᱠᱱᱳᱞᱚᱡᱤ ᱟᱢ ᱡᱚᱫᱤ ᱠᱷᱟᱨᱟᱯ ᱵᱷᱟᱵᱮ ᱵᱮᱵᱷᱚᱦᱟᱨ ᱠᱷᱟᱱ ᱠᱷᱟᱨᱟᱯ ᱜᱮ ᱠᱚᱨᱟᱣ ᱢᱮᱭᱟ ᱵᱷᱟᱞᱤ ᱠᱚᱡ ᱵᱚᱱ ᱵᱮᱵᱚᱦᱟᱨ ᱠᱷᱟᱡ ᱟᱹᱰᱤ ᱵᱷᱟᱹᱜᱤ ᱯᱚᱨᱡᱟᱭᱨᱮ ᱟᱰᱤ ᱵᱷᱟᱹᱜᱤ ᱡᱟᱭᱜᱟ ᱨᱮᱢ ᱪᱟᱞᱟᱜᱼᱟ